ᱦᱮᱞᱳ ᱦᱮᱸ ᱜᱚᱝᱠᱮ ᱡᱟᱦᱟᱸ ᱡᱟᱢᱟ ᱯᱮᱱᱴ ᱠᱩᱧ ᱚᱰᱟᱨ ᱞᱮᱫ ᱫᱚ ᱥᱮ ᱯᱮᱱᱴ ᱠᱚ ᱚᱱᱟᱫᱚ ᱵᱟᱹᱧ ᱦᱟᱛᱟᱣ ᱫᱟᱲᱮᱭᱟᱜ ᱠᱟᱱᱟ ᱪᱮᱫᱟᱜ ᱥᱮ ᱡᱚᱠᱷᱚᱱ ᱠᱟᱹᱣᱰᱤ ᱛᱟᱦᱮᱸᱠᱟᱱᱟ ᱩᱱᱨᱤᱧ ᱚᱰᱟᱨ ᱞᱮᱫᱟ ᱛᱚ ᱱᱤᱛᱳᱜ ᱫᱚ ᱯᱩᱭᱥᱟᱹ ᱠᱚ ᱵᱟᱹᱱᱩᱜᱼᱟ ᱟᱨ ᱚᱲᱟᱜ ᱦᱚᱲ ᱠᱚ ᱨᱩᱣᱟᱹ ᱵᱟᱲᱟᱭᱮᱱᱟ ᱛᱟᱦᱚᱞᱮ ᱚᱱᱟᱛᱤᱧ ᱞᱟᱹᱭᱫᱟ ᱢᱚᱴᱟᱢᱩᱴᱤ ᱵᱟᱹᱛᱤᱞ ᱞᱤᱛᱤᱧ ᱠᱷᱟᱱ ᱵᱷᱟᱜᱮᱜᱼᱟ ᱪᱮᱫᱟᱜ ᱥᱮ ᱱᱤᱛᱳᱜ ᱫᱚ ᱠᱟᱹᱣᱰᱤ ᱠᱚ ᱮᱠᱫᱚᱢ ᱪᱟᱵᱟ ᱩᱛᱟᱹᱨ ᱟᱠᱟᱱ ᱛᱤᱧᱟᱹ ᱟᱢ ᱛᱚ ᱜᱟᱯᱟ ᱢᱮᱭᱟᱝᱮᱢ ᱞᱟᱹᱭᱮᱫ ᱛᱟᱦᱮᱱᱟᱟ ᱵᱷᱮᱡᱟᱣᱟᱢᱟᱹᱧ ᱛᱚ ᱵᱷᱮᱫᱟ ᱠᱟᱛᱮ ᱠᱚᱱᱳ ᱢᱟᱱᱮ ᱠᱟᱹᱣᱰᱤ ᱵᱟᱹᱧ ᱮᱢ ᱫᱟᱲᱮᱭᱟᱢᱟ ᱟᱨᱠᱤ